ᱦᱮᱸ ᱜᱚᱢᱠᱮ ᱟᱹᱞᱤᱧ ᱨᱤᱯᱳᱴᱟᱨ ᱠᱟᱱᱟᱞᱤᱧ ᱛᱚ ᱟᱹᱞᱤᱧᱟᱜ ᱧᱩᱛᱩᱢ ᱫᱚ ᱦᱩᱭᱩᱜ ᱠᱟᱱᱟ ᱜᱚᱰᱟ ᱢᱟᱨᱰᱤ ᱟᱫᱚ ᱛᱚ ᱟᱵᱮᱱ ᱟᱸᱡᱚᱢ ᱟᱠᱟᱫᱟᱞᱤᱧ ᱟᱵᱮᱱ ᱮᱠᱥ ᱥᱟᱨᱵᱷᱤᱥ ᱢᱮᱱ ᱥᱟᱹᱧᱡᱟᱹᱛ ᱦᱮᱢᱵᱨᱚᱢ ᱦᱮᱢᱵᱨᱚᱢ ᱠᱟᱱ ᱜᱮᱭᱟ ᱵᱮᱱ ᱰᱚᱠᱴᱚᱨ ᱥᱟᱹᱧᱡᱟᱹᱛ ᱦᱮᱢᱵᱨᱚᱢ ᱠᱟᱱ ᱜᱮᱭᱟ ᱵᱮᱱ ᱦᱮᱸ ᱡᱚᱦᱟᱨ ᱜᱮ ᱛᱚ ᱟᱹᱞᱤᱧ ᱠᱟᱹᱴᱤᱡ ᱢᱤᱫᱴᱮᱱ ᱟᱵᱮᱱ ᱴᱷᱮᱱ ᱠᱩᱠᱞᱤ ᱞᱤᱧ ᱫᱚᱦᱚᱭᱮᱫᱟ ᱛᱚ ᱟᱵᱮᱱ ᱢᱟ ᱮᱠᱥ ᱥᱟᱨᱵᱷᱤᱥ ᱢᱮᱱ ᱰᱚᱠᱴᱚᱨ ᱮᱠᱥ ᱥᱟᱨᱵᱷᱤᱥ ᱢᱮᱱ ᱠᱟᱱᱟ ᱵᱮᱱ ᱟᱨᱚ ᱟᱵᱮᱱ ᱛᱷᱚᱲᱟ ᱱᱚᱜᱼᱚᱭ ᱰᱚᱠᱴᱚᱨ ᱚᱠᱟᱴᱟᱜ ᱵᱮᱱ ᱠᱟᱹᱢᱤᱭᱮᱫ ᱠᱟᱱ ᱛᱚ ᱚᱱᱟ ᱪᱮᱛᱟᱱ ᱨᱮ ᱛᱷᱚᱲᱟ ᱜᱟᱱ ᱞᱟᱹᱭ ᱟᱸᱡᱚᱢᱟᱞᱤᱧ ᱠᱷᱟᱱ ᱫᱚ ᱱᱟᱯᱟᱭ ᱦᱩᱭ ᱠᱚᱜᱼᱟ ᱟᱨᱠᱤ ᱦᱮᱸ ᱦᱮᱸ ᱦᱮᱸ ᱦᱮᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱴᱷᱤᱠ ᱦᱮᱸ ᱦᱮᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱮᱸ ᱦᱮᱸ ᱴᱷᱤᱠ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱴᱷᱤᱠ ᱟᱨ ᱟᱹᱞᱤᱧ ᱞᱤᱧ ᱟᱹᱞᱤᱧ ᱥᱮᱫ ᱠᱷᱚᱱ ᱱᱤᱭᱟᱹ ᱜᱮ ᱟᱵᱤᱱ ᱴᱷᱮᱱ ᱠᱩᱠᱞᱤ ᱞᱤᱧ ᱫᱚᱦᱚᱭᱮᱫᱟ ᱟᱫᱚ ᱦᱚᱸᱼᱚᱭ ᱟᱵᱮᱱ ᱱᱚᱣᱟ ᱚᱠᱚᱭ ᱚᱠᱟᱴᱟᱜ ᱪᱮᱫ ᱫᱚᱯᱛᱚᱨ ᱨᱮᱵᱮᱱ ᱠᱟᱹᱢᱤ ᱠᱮᱫ ᱥᱮ ᱠᱟᱹᱢᱤᱭᱮᱫ ᱠᱟᱱ ᱛᱟᱦᱮᱱᱚᱜ ᱛᱚ ᱱᱚᱣᱟ ᱨᱮ ᱟᱵᱮᱱᱟᱜ ᱤᱱᱴᱟᱨᱮᱥᱴ ᱛᱤᱱᱟᱹᱜ ᱜᱟᱱ ᱛᱟᱦᱮᱸᱠᱟᱱᱟ ᱪᱮᱫ ᱞᱮᱠᱟ ᱥᱮ ᱛᱟᱭᱱᱚᱢ ᱫᱟᱨᱟᱢ ᱱᱩᱠᱩ ᱱᱟᱣᱟᱱ ᱡᱮᱱᱟᱨᱮᱥᱚᱱ ᱚᱠᱚᱭ ᱠᱚ ᱜᱤᱫᱽᱨᱟᱹ ᱠᱚ ᱦᱤᱡᱩᱜ ᱠᱟᱱᱟ ᱩᱱᱠᱩ ᱵᱟᱠᱷᱨᱟ ᱛᱮ ᱟᱨᱠᱤ ᱪᱮᱫᱞᱮᱠᱟ ᱟᱨᱠᱤ ᱱᱚᱣᱟ ᱨᱮᱱᱟᱜ ᱯᱨᱚᱥᱛᱩᱛᱤ ᱠᱚ ᱦᱟᱛᱟᱣ ᱞᱮᱠᱷᱟᱱ ᱟᱨᱠᱤ ᱱᱚᱝᱠᱟᱱ ᱚᱱᱟ ᱡᱟᱭᱜᱟ ᱨᱮᱠᱚ ᱪᱟᱞᱟᱣ ᱫᱟᱲᱮ ᱠᱮᱭᱟ ᱟᱨᱠᱤ ᱦᱩᱸ ᱦᱩᱸ ᱦᱩᱸ ᱦᱩᱸ ᱦᱩᱸ ᱦᱩᱸ ᱴᱷᱤᱠ ᱦᱩᱸ ᱦᱩᱸ ᱦᱩᱸ ᱦᱩᱸ ᱴᱷᱤᱠ

ᱴᱷᱤᱠ ᱦᱩᱸ ᱦᱩᱸ ᱦᱩᱸ ᱦᱩᱸ ᱦᱮᱸ ᱦᱮᱸ ᱴᱷᱤᱠ ᱦᱮᱸ ᱦᱮᱸ ᱦᱩᱸ ᱦᱩᱸ ᱦᱩᱸ ᱦᱩᱸ ᱟᱪᱪᱷᱟ ᱴᱷᱤᱠ ᱦᱮᱸ ᱟᱫᱚ ᱰᱚᱠᱴᱚᱨ ᱜᱚᱢᱠᱮ ᱟᱵᱮᱱ ᱥᱮᱫ ᱠᱷᱚᱱ ᱟᱹᱰᱡᱤ ᱫᱟᱢᱟᱱ ᱫᱟᱢᱟᱱ ᱠᱟᱛᱷᱟ ᱟᱸᱡᱚᱢ ᱠᱟᱛᱮ ᱟᱹᱞᱤᱧ ᱥᱮᱫ ᱠᱷᱚᱱ ᱟᱹᱞᱤᱧ ᱯᱟᱥᱴᱟ ᱥᱮᱫ ᱠᱷᱚᱫ ᱟᱭᱢᱟ ᱟᱭᱢᱟ ᱡᱚᱦᱟᱨ ᱞᱤᱧ ᱮᱢᱟᱵᱤᱱ ᱠᱟᱱᱟ ᱟᱨ ᱱᱚᱝᱠᱟᱱᱟᱜ ᱠᱟᱹᱢᱤᱦᱚᱨᱟ ᱚᱠᱟᱴᱟᱜ ᱵᱮᱱ ᱠᱟᱹᱢᱤᱭᱮᱫᱟ ᱟᱨᱦᱚᱸ ᱪᱟᱞᱟᱣ ᱤᱫᱤᱭ ᱵᱮᱱ ᱛᱟᱭᱚᱢ ᱡᱮᱱᱟᱨᱮᱥᱚᱱ ᱨᱮᱱ ᱱᱚᱝᱠᱟᱱ ᱠᱚ ᱜᱤᱫᱽᱨᱟᱹ ᱢᱮᱱᱟᱜ ᱠᱚ ᱠᱷᱟᱱ ᱩᱱᱠᱩ ᱦᱚᱸ ᱱᱚᱣᱟ ᱛᱮ ᱞᱟᱹᱜᱤᱫ ᱛᱷᱚᱲᱟ ᱧᱮᱞ ᱛᱚᱨᱟᱠᱚᱵᱮᱱ ᱟᱨ ᱡᱟᱛᱮ ᱢᱚᱡᱽ ᱡᱟᱭᱜᱟ ᱨᱮᱠᱚ ᱪᱟᱞᱟᱣ ᱫᱟᱲᱮᱭᱟᱜ ᱟᱵᱚ ᱦᱚᱲ ᱠᱚᱲᱟ ᱠᱚ ᱥᱮ ᱠᱩᱲᱤ ᱜᱤᱫᱽᱨᱟᱹ ᱠᱚᱦᱚᱸ ᱮᱢ ᱠᱟᱱᱟ ᱠᱚ ᱦᱩᱸ ᱦᱩᱸ ᱦᱩᱸ ᱦᱩᱸ ᱴᱷᱤᱠ ᱜᱮᱭᱟ ᱟᱨ ᱱᱚᱣᱟ ᱞᱮᱠᱟᱛᱮ ᱟᱹᱞᱤᱧ ᱞᱤᱧ ᱢᱮᱱ ᱮᱫᱟ ᱟᱵᱮᱱ ᱴᱷᱮᱱ ᱠᱩᱠᱞᱤ ᱱᱤᱭᱟᱹ ᱜᱮᱞᱤᱧ ᱫᱚᱦᱚᱭᱮᱫᱟ ᱱᱚᱜᱼᱚᱭ ᱚᱠᱟᱴᱟᱜ ᱛᱮ ᱟᱵᱮᱱ ᱰᱟᱠᱛᱚᱨ ᱵᱮᱱ ᱠᱟᱹᱢᱤᱭᱮᱫ ᱠᱟᱱ ᱛᱟᱦᱮᱱᱟ ᱱᱚᱣᱟ ᱦᱩᱢᱤᱭᱚᱯᱟᱛᱤ ᱰᱟᱠᱛᱚᱨ ᱟᱨᱠᱤ ᱴᱨᱮᱱᱤᱝ ᱟᱨ ᱠᱤ ᱛᱤᱱᱟᱹᱜ ᱫᱤᱱ ᱨᱮᱭᱟᱜ ᱚᱨᱠᱤ ᱛᱟᱦᱮᱸᱠᱟᱱᱟ ᱥᱮ ᱪᱮᱫ ᱞᱮᱠᱟ ᱟᱨᱠᱤ ᱱᱚᱣᱟ ᱜᱮ ᱦᱮᱸ ᱦᱮᱸ ᱦᱮᱸ ᱴᱷᱤᱠ ᱴᱷᱤᱠ ᱦᱮᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱮᱸ ᱦᱮᱸ ᱴᱷᱤᱠ ᱴᱷᱤᱠ ᱴᱷᱤᱠ ᱵᱟᱝ ᱱᱟᱯᱟᱭ ᱜᱮ ᱦᱩᱭ ᱠᱚᱜᱼᱟ ᱦᱮᱸ ᱦᱮᱸ ᱦᱮᱸ ᱴᱷᱤᱠ ᱵᱟᱹᱧ ᱵᱟᱲᱟᱭᱟ ᱟᱨᱠᱤ ᱟᱪᱪᱷᱟ ᱦᱮᱸ ᱦᱮᱸ ᱦᱮᱸ ᱦᱮᱸ ᱦᱮᱸ ᱩᱪᱪᱚ ᱢᱟᱫᱽᱫᱷᱚᱢᱤᱠ ᱠᱷᱚᱱ ᱪᱮᱛᱟᱱ ᱟᱨᱠᱤ ᱡᱟᱢ ᱪᱮᱛᱟᱱ ᱥᱮᱫ ᱮᱢ ᱯᱟᱲᱦᱟᱣ ᱫᱟᱲᱮᱭᱟᱜᱼᱟ ᱟᱨᱠᱤ ᱦᱮᱸ ᱦᱮᱸ ᱴᱷᱤᱠ ᱟᱫᱚ ᱟᱹᱞᱤᱧ ᱥᱮᱫ ᱠᱷᱚᱱ ᱟᱭᱢᱟ ᱟᱭᱢᱟ ᱜᱩᱱᱢᱟᱱ ᱡᱚᱦᱟᱨ ᱞᱤᱧ ᱮᱢᱟᱣᱟᱵᱮᱱᱟ ᱟᱨ ᱟᱵᱮᱱᱟᱜ ᱟᱭᱢᱟ ᱢᱩᱞᱞᱚᱵᱟᱱ ᱠᱟᱛᱷᱟ ᱟᱸᱡᱚᱢ ᱠᱟᱛᱮ ᱟᱹᱞᱤᱧ ᱥᱮᱫ ᱠᱷᱚᱱ ᱟᱹᱰᱤ ᱟᱭᱢᱟ ᱨᱟᱹᱥᱠᱟᱹ ᱥᱮ ᱟᱞᱮ ᱨᱤᱯᱳᱴᱟᱨ ᱯᱟᱦᱴᱟ ᱥᱮᱫ ᱠᱷᱚᱱ ᱦᱚᱸ ᱟᱭᱢᱟ ᱟᱭᱢᱟ ᱡᱚᱦᱟᱨ ᱞᱮ ᱮᱢ ᱠᱟᱛᱮ ᱞᱤᱧ ᱫᱚᱦᱚᱭᱮᱫᱼᱟ ᱴᱷᱤᱠ ᱜᱮᱭᱟ